ᱯᱚᱥᱪᱤᱢ ᱵᱚᱨᱫᱷᱚᱢᱟᱱ ᱦᱚᱱᱚᱛ ᱨᱮ ᱨᱤᱡᱷᱟᱹᱣᱟᱱ ᱡᱟᱭᱜᱟ ᱫᱚ ᱦᱩᱭᱩᱜ ᱠᱟᱱᱟ ᱢᱟᱭᱛᱷᱚᱱ ᱰᱮᱢ ᱚᱱᱟ ᱢᱟᱭᱛᱷᱚᱱ ᱰᱮᱢ ᱨᱮ ᱯᱤᱠᱱᱤᱠ ᱞᱟᱹᱜᱤᱫ ᱥᱩᱨ ᱥᱩᱯᱩᱨ ᱠᱷᱚᱱ ᱥᱮ ᱟᱭᱢᱟ ᱥᱟᱺᱜᱤᱧ ᱥᱟᱺᱜᱤᱧ ᱠᱷᱚᱱ ᱦᱚᱲᱠᱚ ᱦᱤᱡᱩᱜᱼᱟ ᱟᱨ ᱚᱸᱰᱮ ᱫᱚ ᱥᱮᱱ ᱠᱟᱛᱮᱫ ᱱᱟᱱᱟ ᱨᱚᱠᱚᱢ ᱡᱤᱱᱤᱥ ᱠᱚ ᱧᱮᱞ ᱧᱟᱢᱚᱜᱼᱟ ᱡᱮᱢᱚᱱ ᱱᱟᱹᱭ ᱢᱮᱱᱟᱜᱼᱟ ᱵᱩᱨᱩ ᱢᱮᱱᱟᱜᱼᱟ ᱟᱨ ᱱᱟᱱᱟ ᱨᱚᱠᱚᱢ ᱦᱟᱴ ᱠᱚ ᱤᱭᱟᱹ ᱠᱟᱜᱼᱟ ᱟᱨ ᱡᱤᱱᱤᱥ ᱠᱚᱦᱚᱸ ᱟᱹᱰᱤ ᱠᱚᱢᱛᱮ ᱧᱟᱢᱚᱜᱼᱟ ᱟᱨ ᱦᱤᱡᱩᱜ ᱥᱮᱱᱚᱜ ᱨᱮ ᱜᱟᱹᱰᱤ ᱜᱷᱚᱲᱟ ᱨᱮᱱᱟᱜ ᱥᱩᱵᱤᱫᱷᱟ ᱢᱮᱱᱟᱜᱼᱟ ᱡᱟᱛᱮ ᱦᱚᱲᱟᱜ ᱚᱥᱩᱵᱤᱛᱟ ᱟᱞᱚ ᱦᱩᱭᱩᱜ ᱢᱟ